ᱯᱮᱱᱴᱤᱝ ᱮᱢ ᱞᱟᱹᱜᱤᱫ ᱡᱟᱦᱟᱸᱭ ᱯᱚᱨᱟᱢᱚᱨᱥᱚᱢ ᱮᱢᱟᱭᱟ ᱱᱚᱶᱟ ᱠᱩᱠᱞᱤ ᱨᱤᱧ ᱢᱮᱱᱟ ᱚᱵᱚᱥᱥᱳᱭ ᱜᱤᱧ ᱮᱢᱟᱭᱟ ᱠᱟᱨᱚᱱ ᱯᱮᱱᱴᱤᱝ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱫᱚ ᱥᱳᱱᱫᱚᱨᱡᱚ ᱥᱮ ᱩᱡᱽᱡᱚᱞᱚᱛᱟ ᱡᱟᱦᱟᱸ ᱫᱚ ᱫᱤᱠᱩ ᱛᱮᱠᱚ ᱢᱮᱛᱟᱜ ᱠᱟᱱᱟ ᱩᱡᱽᱡᱚᱞᱚᱛᱟ ᱵᱟᱲᱦᱟᱣ ᱤᱫᱤᱭᱟᱭ ᱠᱟᱨᱚᱱ ᱢᱤᱫᱴᱤᱱ ᱫᱟᱨᱮ ᱜᱮ ᱧᱮᱞ ᱟᱵᱚᱱ ᱨᱟᱥᱛᱟ ᱥᱩᱨ ᱨᱮ ᱡᱟᱦᱟᱸ ᱫᱟᱨᱮ ᱠᱚ ᱢᱮᱱᱟᱜᱼᱟ ᱢᱳᱴᱟ ᱢᱳᱴᱟ ᱫᱟᱨᱮ ᱚᱱᱟ ᱠᱚᱨᱮ ᱮᱢᱱᱤ ᱢᱮᱱᱟᱜᱼᱟ ᱧᱮᱞ ᱛᱮᱫᱚ ᱵᱷᱟᱹᱜᱤ ᱵᱟᱝ ᱵᱩᱡᱩᱜ ᱠᱟᱱᱟ ᱠᱤᱱᱛᱩ ᱚᱱᱟ ᱫᱟᱨᱮ ᱨᱮᱜᱮ ᱡᱩᱫᱤ ᱯᱮᱱᱴᱤᱝ ᱟᱠᱚ ᱨᱚᱝ ᱟᱠᱚ ᱛᱟᱦᱞᱮ ᱠᱷᱟᱱ ᱚᱱᱟ ᱫᱟᱨᱮᱜᱮ ᱮᱴᱟᱜ ᱨᱚᱠᱚᱢ ᱧᱮᱞᱚᱜᱼᱟ ᱟᱹᱰᱤ ᱵᱷᱟᱹᱜᱤ ᱵᱷᱟᱵᱽ ᱛᱮ ᱧᱮᱞᱚᱜᱼᱟ ᱢᱚᱱᱮ ᱦᱚᱭ ᱡᱮᱱᱚ ᱥᱟᱡᱟᱣ ᱠᱟᱛᱮᱫ ᱢᱮᱱᱟᱜᱼᱟ ᱢᱤᱫᱴᱤᱱ ᱠᱟᱸᱛ ᱨᱮ ᱡᱩᱫᱤ ᱚᱱᱟ ᱯᱮᱱᱴᱤᱝ ᱠᱚᱨᱟᱣ ᱟᱵᱚᱱ ᱛᱟᱦᱞᱮ ᱠᱷᱟᱱ ᱫᱚ ᱚᱱᱟ ᱠᱟᱸᱛ ᱨᱮᱭᱟᱜ ᱟᱭᱟᱜ ᱡᱟᱦᱟᱸ ᱨᱚᱝ ᱚᱱᱟ ᱠᱤᱱᱛᱩ ᱯᱟᱞᱴᱟᱣ ᱜᱚᱫᱚᱜᱼᱟ ᱟᱹᱰᱤ ᱪᱮᱦᱨᱟ ᱧᱮᱞᱚᱜᱼᱟ ᱚᱱᱟ ᱦᱚᱛᱮᱫ ᱛᱮ ᱤᱧ ᱫᱩᱧ ᱯᱚᱨᱟᱢᱚᱨᱥᱚ ᱠᱮᱭᱟ ᱦᱚᱲᱤᱧ ᱯᱚᱨᱟᱢᱚᱨᱥᱚᱧ ᱮᱢᱟ ᱠᱚᱣᱟ ᱡᱮ ᱟᱯᱮ ᱦᱚᱸ ᱯᱮᱱᱴᱤᱝ ᱠᱟᱹᱢᱤ ᱥᱮᱬᱟᱭ ᱯᱮ ᱯᱮᱱᱴᱤᱝ ᱠᱟᱹᱢᱤᱨᱮ ᱢᱚᱱᱮ ᱫᱚᱦᱚᱭ ᱛᱟᱯᱮ